ᱤᱧ ᱫᱚ ᱡᱷᱚᱛᱚ ᱞᱮᱠᱟᱱ ᱮᱱᱮᱡ ᱥᱮᱨᱮᱧ ᱜᱤᱧ ᱠᱩᱥᱤᱭᱟᱜᱼᱟ ᱱᱮᱛᱟᱨ ᱨᱮᱱ ᱦᱚᱲᱢᱟ ᱡᱷᱚᱛᱚ ᱞᱮᱠᱟᱱᱟᱜ ᱵᱚᱱ ᱮᱱᱮᱡ ᱥᱮᱨᱮᱧ ᱵᱚᱱ ᱧᱮᱞᱮᱜᱼᱟ ᱟᱨ ᱤᱧᱫᱚ ᱰᱷᱮᱨ ᱫᱚ ᱵᱟᱦᱟ ᱥᱚᱦᱨᱟᱭ ᱤᱭᱟᱹ ᱠᱚ ᱚᱱᱟ ᱠᱚᱧ ᱠᱩᱥᱤᱭᱟᱜᱼᱟ ᱟᱨ ᱢᱳᱰᱟᱨᱱ ᱵᱟᱞᱟ ᱦᱚᱧ ᱧᱮᱞᱮᱫ ᱜᱮᱭᱟ ᱱᱤᱛᱳᱜ ᱰᱷᱮᱨ ᱟᱵᱚ ᱢᱟ ᱢᱳᱰᱟᱨᱱ ᱟᱜ ᱜᱮ ᱪᱟᱞᱟᱜ ᱠᱟᱱᱟ ᱟᱵᱚ ᱥᱮᱫᱟᱭ ᱠᱟᱞᱪᱟᱨ ᱠᱚ ᱦᱤᱲᱤᱧ ᱪᱟᱵᱟᱣ ᱠᱟᱜ ᱟᱵᱚᱱ ᱛᱚ ᱤᱧᱫᱚ ᱠᱩᱥᱤᱭᱟᱜ ᱜᱤᱭᱟᱹᱧ ᱢᱳᱰᱟᱨᱱ ᱟᱜ ᱦᱚᱧ ᱧᱮᱞᱮᱫ ᱜᱮᱭᱟ ᱟᱨ ᱤᱧ ᱫᱩᱧ ᱠᱩᱥᱤᱭᱟᱠᱚᱣᱟ ᱤᱧᱫᱚ ᱧᱮᱞ ᱠᱚᱣᱟᱹᱧ ᱥᱳᱥᱟᱞ ᱢᱤᱰᱤᱭᱟ ᱠᱚᱨᱮ ᱩᱨᱢᱤᱞᱟ ᱟᱦᱞᱟ ᱟᱨ ᱞᱚᱠᱠᱷᱚᱱ ᱥᱚᱨᱮᱱ ᱩᱱᱠᱩ ᱠᱚ ᱟᱹᱰᱤ ᱤᱭᱟᱹ ᱠᱩᱥᱤᱭᱟᱠᱩᱣᱟᱹᱧ ᱟᱨ ᱚᱱᱟ ᱠᱚᱧ ᱧᱮᱞ ᱵᱟᱲᱟᱭᱟ ᱩᱱᱠᱩᱣᱟᱜ ᱵᱷᱤᱰᱤᱭᱳ ᱠᱚ ᱫᱚᱢᱮᱧ ᱠᱩᱥᱤᱭᱟᱜᱼᱟ ᱩᱱᱠᱩ ᱱᱚᱣᱟ ᱱᱮᱛᱟᱨ ᱫᱚ ᱡᱷᱚᱛᱚ ᱞᱮᱠᱟᱱᱟᱜ ᱜᱮᱵᱚᱱ ᱠᱩᱥᱤᱭᱟᱜ ᱠᱟᱱ ᱜᱮᱭᱟ ᱡᱷᱚᱛᱚ ᱦᱚᱲ ᱟᱨ ᱱᱟᱯᱟᱭ ᱜᱤᱧ ᱵᱩᱡᱷᱟᱹᱣᱟ ᱡᱷᱚᱛᱚ ᱞᱮᱠᱟᱱᱟᱜ ᱜᱤᱧ ᱧᱮᱞᱟ ᱴᱷᱤᱠ ᱜᱮᱭᱟ